ᱟᱪᱪᱷᱟ ᱜᱚᱢᱠᱮ ᱡᱚᱦᱟᱨ ᱜᱮ ᱦᱮᱸ ᱱᱚᱰᱮ ᱢᱟ ᱟᱹᱞᱤᱧ ᱱᱚᱜᱼᱚᱭ ᱪᱟᱹᱠᱨᱤ ᱢᱟ ᱪᱟᱵᱟᱭᱮᱱᱟ ᱟᱫᱚ ᱱᱤᱛᱚᱜ ᱢᱟ ᱦᱟᱸᱜ ᱞᱤᱧ ᱦᱟᱱᱟ ᱵᱟᱨᱤᱯᱟᱫᱟ ᱥᱮᱜ ᱞᱤᱧ ᱴᱨᱟᱱᱥᱯᱷᱟᱨᱚᱜ ᱠᱟᱱᱟ ᱟᱫᱚ ᱱᱚᱜᱼᱚᱭ ᱡᱟᱦᱟᱸ ᱱᱚᱣᱟ ᱤᱞᱮᱠᱴᱨᱤ ᱵᱤᱞ ᱜᱮ ᱦᱟᱸᱜ ᱡᱟᱦᱟᱸ ᱵᱤᱡᱽᱞᱤ ᱵᱤᱞ ᱵᱚᱱ ᱢᱮᱱᱟ ᱚᱱᱟ ᱪᱮᱫ ᱞᱮᱠᱟ ᱨᱮᱵᱚ ᱡᱚᱛᱚᱵᱚ ᱠᱟᱹᱴᱤ ᱪᱟᱵᱟ ᱠᱟᱜᱼᱟ ᱟᱨ ᱱᱚᱣᱟ ᱛᱟᱨ ᱠᱚᱦᱚᱸ ᱵᱚᱱ ᱜᱮᱛ ᱛᱟᱨᱟ ᱠᱟᱜᱼᱟ ᱦᱳᱭ ᱪᱮᱫᱟᱜ ᱟᱨ ᱟᱹᱞᱤᱧ ᱱᱚᱰᱮ ᱢᱟ ᱦᱟᱸᱜ ᱵᱟᱹᱞᱤᱧ ᱦᱤᱡᱩᱜᱼᱟ ᱦᱟᱱᱛᱮ ᱞᱤᱧ ᱪᱟᱞᱟᱜ ᱠᱟᱱᱟ ᱟᱪᱪᱷᱟ ᱚᱱᱟ ᱞᱟᱹᱜᱤᱫ ᱛᱮ ᱪᱮᱫ ᱪᱮᱫ ᱫᱚᱨᱠᱟᱨ ᱟᱪᱪᱷᱟ ᱵᱤᱞ ᱠᱟᱜᱚᱡᱽ ᱫᱚ ᱦᱮᱸ ᱚᱸᱻ ᱴᱷᱤᱠ ᱜᱮᱭᱟ ᱟᱨ ᱛᱮᱦᱮᱧ ᱜᱮᱵᱮᱱ ᱠᱚᱨᱟᱣ ᱟᱹᱞᱤᱧᱟ ᱦᱮᱸ ᱴᱷᱤᱠᱟᱹ ᱦᱳᱭ ᱠᱚᱨᱟᱣ ᱟᱹᱞᱤᱧ ᱵᱮᱱ ᱜᱟᱯᱟ ᱠᱷᱟᱡ ᱜᱮᱞᱤᱧ ᱩᱴᱷᱟᱹᱜᱼᱟ ᱛᱳ ᱠᱚᱨᱟᱣ ᱞᱮᱠᱷᱟᱱ ᱱᱚᱰᱮ ᱟᱹᱞᱤᱧ ᱡᱟᱦᱟᱸ ᱛᱤᱥ ᱯᱨᱚᱵᱞᱮᱢ ᱵᱟᱭ ᱩᱰᱩᱠᱚᱜᱼᱟ ᱢᱮᱱᱠᱷᱟᱱ ᱚᱱᱟᱜᱮ ᱴᱷᱤᱠ ᱴᱷᱤᱠ ᱛᱚᱵᱮ ᱚᱱᱟᱞᱤᱧ ᱟᱹᱜᱩᱭᱟ ᱟᱨ ᱚᱱᱟ ᱠᱚᱨᱟᱣ ᱠᱟᱜ ᱵᱤᱱ ᱦᱚᱸ ᱱᱤᱦᱟᱹᱛᱤ ᱠᱚᱨᱟᱣ ᱵᱤᱱ ᱴᱷᱤᱠ